ᱦᱮᱸ ᱡᱚᱦᱟᱨᱜᱮ ᱡᱚᱦᱟᱨ ᱡᱚᱦᱟᱨ ᱦᱮᱸ ᱤᱧᱤᱧ ᱢᱮᱱᱫᱟ ᱢᱟᱹᱡᱷᱤ ᱦᱟᱲᱟᱢ ᱠᱟᱱᱟᱢ ᱛᱚ ᱟᱹᱛᱩ ᱨᱮᱱ ᱟᱪᱪᱷᱟ ᱟᱪᱪᱷᱟ ᱴᱷᱤᱠ ᱜᱮᱭᱟ ᱤᱧ ᱢᱮᱱ ᱫᱟ ᱱᱚᱜᱚᱭ ᱡᱮ ᱟᱵᱚ ᱦᱚᱲ ᱥᱚᱢᱟᱡ ᱨᱮᱭᱟᱜ ᱟᱹᱨᱤᱪᱟᱹᱞᱤ ᱟᱢ ᱫᱚ ᱪᱮᱫ ᱞᱮᱠᱟᱢ ᱢᱚᱱᱮᱭᱟ ᱦᱮᱸ ᱞᱟᱹᱭ ᱫᱟᱹᱧ ᱡᱮ ᱟᱵᱚᱨᱮᱱ ᱦᱟᱯᱲᱟᱢ ᱟᱵᱚ ᱵᱚᱱ ᱦᱤᱲᱤᱧᱮᱜ ᱠᱚᱣᱟ ᱛᱮᱞᱠᱚᱯᱤ ᱵᱟᱨᱱᱤ ᱜᱷᱟᱴᱨᱮ ᱡᱟᱸᱦᱟ ᱥᱮᱫᱟᱭ ᱦᱟᱲᱟᱢ ᱦᱚᱲ ᱠᱚ ᱢᱤᱫᱴᱮᱡ ᱟᱹᱨᱤ ᱠᱚ ᱫᱚᱦᱚ ᱞᱮᱫ ᱚᱱᱟ ᱵᱟᱹᱲᱤᱡ ᱫᱤᱠ ᱧᱮᱞᱚᱜ ᱠᱟᱱᱟ ᱟᱨ ᱢᱤᱫᱴᱮᱱ ᱠᱟᱛᱷᱟᱧ ᱞᱟᱹᱭᱫᱟ ᱱᱚᱜ ᱚᱭ ᱟᱹᱛᱩᱨᱮ ᱵᱟᱯᱞᱟ ᱵᱤᱦᱟᱹ ᱟᱹᱰᱤ ᱫᱤᱱ ᱪᱮᱫ ᱞᱮᱠᱟ ᱛᱟᱸᱦᱮ ᱠᱟᱱᱟ ᱪᱮᱫ ᱞᱮᱠᱟ ᱪᱟᱞᱟᱜ ᱠᱟᱱᱟ ᱚᱱᱟ ᱨᱮᱭᱟᱜ ᱯᱷᱮᱰᱟᱛ ᱫᱚ ᱪᱮᱫ ᱠᱟᱱᱟ ᱦᱮᱸ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱹᱰᱤ ᱟᱹᱰᱤ ᱦᱮᱸ ᱦᱮᱸ ᱦᱮᱸ ᱦᱮᱸ ᱠᱟᱛᱷᱟ ᱫᱚ ᱴᱷᱤᱠ ᱠᱟᱱ ᱜᱮᱭᱟ ᱟᱨ ᱢᱤᱫᱴᱮᱡ ᱧᱮᱞᱚᱜ ᱠᱟᱱᱟ ᱟᱵᱚ ᱡᱚᱫᱤ ᱚᱞᱚᱜ ᱯᱟᱲᱦᱟᱜ ᱪᱮᱫ ᱠᱟᱛᱮᱜ ᱨᱮᱦᱚᱸ ᱟᱨ ᱟᱵᱚ ᱵᱚᱱ ᱢᱚᱱᱮᱭ ᱫᱟ ᱡᱮ ᱟᱞᱮ ᱞᱮ ᱞᱟᱦᱟᱜ ᱠᱟᱱᱟ ᱟᱵᱚᱣᱟᱜ ᱦᱚᱲ ᱥᱚᱢᱟᱡ ᱡᱮ ᱩᱱᱱᱚᱭᱚᱱᱚᱜ ᱠᱟᱱᱟ ᱤᱧ ᱫᱩᱧ ᱢᱚᱱᱮᱭᱟ ᱡᱮ ᱯᱷᱟᱨᱟᱠ ᱥᱮᱜ ᱜᱮ ᱪᱟᱞᱟᱜ ᱠᱟᱱᱟ ᱟᱹᱰᱤ ᱫᱤᱱ ᱴᱮᱱ ᱡᱚᱠᱷᱚᱱ ᱚᱞᱚᱜ ᱯᱟᱲᱦᱟᱜ ᱵᱟᱠᱚ ᱵᱟᱲᱟᱭ ᱠᱟᱱ ᱛᱟᱸᱦᱮᱭᱟ ᱦᱚᱲ ᱥᱚᱢᱟᱡ ᱨᱮᱱ ᱟᱵᱚ ᱨᱮᱱ ᱜᱚᱜᱚ ᱵᱟᱵᱟ ᱛᱟᱠᱚ ᱧᱮᱞ ᱢᱮ ᱥᱮᱨᱮᱧ ᱚᱠᱚᱭᱟᱜ ᱨᱟᱪᱟᱨᱮ ᱫᱟᱜ ᱵᱷᱩᱵᱩᱠ ᱮᱱ ᱢᱟᱱᱟ ᱪᱟᱣᱞᱮ ᱵᱳᱦᱮᱞ ᱮᱱ ᱛᱟᱦᱞᱮ ᱱᱤᱛ ᱩᱱᱠᱩ ᱛᱤᱱᱟᱹᱜ ᱞᱮᱠᱟ ᱪᱮᱫ ᱠᱟᱛᱷᱟ ᱟᱛᱮᱜ ᱩᱱᱠᱩ ᱨᱚᱲ ᱦᱚᱪᱚ ᱠᱟᱫᱟ ᱚᱱᱟ ᱥᱚᱢᱟᱡᱨᱮ ᱟᱵᱚ ᱡᱚᱫᱤ ᱟᱵᱚ ᱵᱚᱱ ᱢᱚᱱᱮᱭ ᱫᱟ ᱰᱷᱮᱨ ᱵᱚᱱ ᱞᱟᱦᱟᱜ ᱠᱟᱱᱟ ᱯᱟᱥᱮᱡ ᱢᱮᱱᱫᱟ ᱵᱟᱵᱚᱱ ᱞᱟᱦᱟ ᱫᱟᱲᱮᱭᱟᱜ ᱠᱟᱱᱟ ᱱᱚᱛᱮ ᱥᱚᱢᱚᱭ ᱵᱟᱹᱱᱩᱜᱼᱟ ᱟᱨ ᱱᱚᱛᱮ ᱧᱮᱞ ᱠᱚᱢ ᱢᱤᱫ ᱧᱮᱞᱚᱜ ᱠᱟᱱᱟ ᱛᱩᱢᱫᱟᱜ ᱴᱟᱢᱟᱠ ᱛᱤᱨᱭᱳ ᱵᱟᱱᱟᱢ ᱦᱤᱲᱤᱧ ᱪᱟᱵᱟᱭᱮᱫᱟ ᱛᱚᱵᱮ ᱵᱟᱯᱞᱟ ᱵᱤᱦᱟᱹ ᱠᱚᱨᱮᱜ ᱰᱤᱡᱮ ᱵᱚᱠᱥ ᱛᱮᱠᱚ ᱮᱱᱮᱡ ᱠᱟᱱᱟ ᱱᱚᱝᱠᱟ ᱛᱮᱜᱮ ᱟᱵᱚᱣᱟᱜ ᱥᱚᱢᱟᱡ ᱟᱵᱚᱣᱟᱜ ᱡᱟᱹᱛ ᱟᱵᱚ ᱵᱚᱱ ᱵᱟᱧᱪᱟᱣ ᱫᱚᱦᱚ ᱫᱟᱲᱮᱭᱟᱜᱼᱟ ᱥᱮ ᱟᱵᱚ ᱵᱚᱱ ᱵᱟᱧᱪᱟᱣ ᱛᱟᱸᱦᱮᱱᱟ ᱢᱤᱫᱴᱮᱡ ᱠᱟᱛᱷᱟᱧ ᱞᱟᱹᱭᱮᱫ ᱛᱟᱸᱦᱮᱱ ᱟᱹᱰᱤ ᱥᱟᱹᱨᱤ ᱠᱟᱛᱷᱟ ᱠᱟᱱᱟ ᱡᱟᱸᱦᱟ ᱛᱤᱱᱟᱹᱜ ᱚᱞᱚᱜ ᱯᱟᱲᱦᱟᱜ ᱮᱢ ᱪᱮᱫ ᱨᱮᱦᱚᱸ ᱥᱚᱢᱟᱡ ᱨᱮᱭᱟᱜ ᱟᱹᱱ ᱟᱹᱨᱤ ᱫᱚ ᱩᱱᱟᱹᱜ ᱞᱟᱹᱴᱩᱛᱮ ᱵᱟᱝ ᱮᱢ ᱠᱟᱛᱮᱜ ᱚᱞ ᱢᱤᱫ ᱠᱟᱛᱟᱢ ᱟᱞᱚ ᱡᱮᱱᱚ ᱵᱷᱩᱭᱞᱚᱜ ᱟᱨ ᱦᱮᱸ ᱟᱨ ᱧᱮᱞᱚᱜ ᱠᱟᱱᱟ ᱱᱤᱛ ᱟᱫᱚᱢ ᱟᱛᱳᱨᱮ ᱢᱟᱹᱡᱷᱤ ᱯᱟᱨᱟᱱᱤᱠ ᱵᱟᱹᱱᱩᱜ ᱠᱚᱛᱟ ᱠᱚᱣᱟ ᱱᱚᱣᱟ ᱫᱚ ᱚᱠᱟ ᱞᱮᱠᱟᱱ ᱥᱚᱢᱟᱡ ᱨᱮᱵᱚᱱ ᱵᱚᱥᱚ ᱵᱟᱥᱚᱜ ᱠᱟᱱᱟ ᱦᱮᱸ ᱦᱮᱸ ᱚᱱᱟᱫᱚ ᱤᱧᱟᱹᱜ ᱚᱲᱟᱜ ᱱᱚᱣᱟ ᱫᱚ ᱚᱱᱟ ᱟᱹᱛᱩ ᱨᱮᱭᱟᱜ ᱠᱟᱛᱷᱟ ᱜᱮ ᱤᱧ ᱫᱚ ᱚᱱᱟ ᱫᱚ ᱠᱩᱠᱞᱤ ᱠᱟᱹᱴᱤᱡ ᱫᱚᱦᱚ ᱠᱮᱫᱟ ᱟᱢ ᱚᱱᱟ ᱡᱚᱛᱷᱟᱛ ᱠᱟᱛᱮᱜ ᱩᱭᱦᱟᱹᱨ ᱢᱮᱦᱟᱜ ᱟᱨ ᱚᱱᱟ ᱟᱹᱰᱤ ᱟᱞᱜᱟ ᱛᱮᱢ ᱟᱸᱪ ᱫᱟᱲᱮᱭᱟᱫᱟ ᱟᱟᱨᱮᱢ ᱨᱚᱲ ᱥᱟᱰᱮ ᱠᱮᱫᱟ ᱦᱮᱸ ᱦᱮᱸ ᱦᱮᱸ ᱦᱮᱸ ᱱᱚᱣᱟ ᱫᱚ ᱟᱹᱰᱤ ᱤᱭᱟᱹ ᱠᱟᱱ ᱜᱮᱭᱟ ᱥᱚᱢᱟᱡ ᱨᱮᱭᱟᱜ ᱠᱩ ᱠᱟᱹᱢᱤᱭᱟ ᱩᱱᱠᱩ ᱫᱚ ᱚᱠᱟ ᱠᱚᱨᱮᱜ ᱪᱮᱫ ᱠᱚ ᱪᱮᱠᱟᱜ ᱠᱟᱱᱟ ᱵᱟᱝ ᱪᱤᱠᱟᱜ ᱠᱟᱱᱟ ᱚᱱᱟ ᱠᱚ ᱛᱩᱱᱠᱷᱤ ᱛᱚᱞᱟᱥᱟ ᱚᱱᱟ ᱠᱚ ᱛᱩᱱᱠᱷᱤ ᱛᱚᱞᱟᱥ ᱞᱟᱹᱜᱤᱫ ᱛᱮᱜᱮ ᱛᱚ ᱥᱩᱥᱟᱹᱨᱤᱭᱟᱹ ᱫᱚ ᱦᱚᱲ ᱛᱮᱫᱚ ᱥᱩᱨᱤᱭᱟ ᱵᱟᱝᱞᱟ ᱛᱮᱫᱚ ᱦᱩᱭᱩᱜ ᱠᱟᱱᱟ ᱥᱚᱢᱟᱡ ᱥᱮᱵᱟ ᱴᱷᱤᱠ ᱜᱮᱭᱟ ᱟᱹᱰᱤ ᱟᱹᱰᱤ ᱥᱟᱨᱦᱟᱣ ᱟᱨ ᱡᱚᱦᱟᱨ ᱦᱮᱸ ᱦᱮᱸ ᱴᱷᱤᱠ ᱜᱮᱭᱟ